ᱞᱩᱜᱩ ᱵᱩᱨᱩ ᱥᱮᱱ ᱠᱟᱛᱮ ᱟᱹᱰᱤ ᱨᱟᱹᱥᱠᱟᱹᱧ ᱧᱮᱞ ᱟᱹᱜᱩ ᱟᱠᱟᱫᱟ ᱟᱹᱰᱤ ᱠᱷᱟᱱ ᱟᱹᱰᱤ ᱢᱚᱡᱽ ᱟᱫᱚ ᱟᱞᱮ ᱯᱮᱲᱟ ᱠᱚᱧ ᱞᱟᱹᱭ ᱵᱟᱲᱟᱣᱟᱠᱚ ᱠᱟᱱᱟ ᱞᱩᱜᱩ ᱵᱩᱨᱩ ᱨᱮᱫᱚ ᱮᱠᱫᱚᱢ ᱵᱩᱨᱩ ᱠᱚ ᱢᱮᱱᱟᱜᱼᱟ ᱮᱠᱫᱚᱢ ᱧᱮᱞ ᱡᱚᱝ ᱡᱤᱱᱤᱥ ᱦᱚᱸ ᱜᱷᱟᱱᱴᱟ ᱵᱟᱲᱮ ᱨᱮ ᱢᱚᱡᱽ ᱜᱮ ᱮᱠᱫᱚᱢ ᱚᱸᱰᱮ ᱵᱟᱲᱮ ᱵᱩᱴᱟᱹ ᱠᱷᱚᱱ ᱫᱟᱜ ᱛᱩᱫᱩᱜᱼᱟ ᱧᱮᱞᱟᱜ ᱡᱤᱱᱤᱥ ᱟᱹᱰᱤ ᱢᱚᱡᱽ ᱜᱮ ᱛᱟᱯᱚᱨ ᱵᱚᱛᱚᱞ ᱠᱚᱛᱮ ᱫᱟᱜ ᱫᱚᱠᱚ ᱟᱛᱟᱝ ᱵᱟᱲᱟᱭᱟ ᱛᱟᱯᱚᱨ ᱴᱚᱞᱟ ᱠᱚᱨᱮᱱ ᱠᱚ ᱠᱚᱨᱮ ᱜᱟᱛᱮ ᱠᱩᱲᱤ ᱠᱚᱧ ᱞᱟᱹᱭ ᱟᱠᱚ ᱠᱟᱱᱟ ᱩᱱᱠᱩ ᱦᱚᱸ ᱮᱠᱫᱚᱢ ᱪᱟᱞᱟᱜ ᱞᱟᱹᱜᱤᱫ ᱟᱹᱰᱤ ᱨᱟᱹᱥᱠᱟᱹ ᱠᱚ ᱵᱩᱡᱷᱟᱹᱣᱮᱫᱟ ᱚᱸᱰᱮ ᱜᱷᱟᱱᱴᱟ ᱵᱟᱲᱮ ᱨᱮᱫᱚ ᱠᱷᱟᱪᱞᱟᱹᱜ ᱠᱚ ᱧᱟᱢᱚᱜᱼᱟ ᱰᱟᱹᱞᱤᱡ ᱠᱚ ᱟᱜ ᱠᱚ ᱥᱟᱨ ᱠᱚ ᱦᱚᱲᱟᱜ ᱵᱚᱞᱮ ᱥᱟᱯᱟᱵᱽ ᱟᱭᱢᱟ ᱛᱮᱱᱟᱜ ᱡᱤᱱᱤᱥ ᱠᱤᱨᱤᱧᱟᱜ ᱞᱮᱠᱟ ᱢᱮᱱᱟᱜᱼᱟ ᱧᱮᱞ ᱛᱮᱱᱟᱜ ᱞᱮᱠᱟ ᱟᱹᱰᱤ ᱢᱚᱡᱽ ᱟᱹᱭᱠᱟᱹᱜᱼᱟ ᱟᱨᱚ ᱪᱟᱞᱟᱜ ᱞᱟᱹᱜᱤᱫ ᱚᱱᱠᱟᱧ ᱞᱟᱹᱭ ᱵᱟᱲᱟᱣ ᱠᱚ ᱠᱟᱱ ᱠᱷᱟᱱ ᱮᱠᱫᱚᱢ ᱡᱚᱛᱚ ᱦᱚᱲ ᱠᱚ ᱨᱟᱹᱥᱠᱟᱹᱜ ᱠᱟᱱᱟ